ᱤᱧᱟ ᱜ ᱯᱨᱚᱰᱟᱠᱴ ᱨᱮᱱᱟᱜ ᱨᱤᱵᱷᱤᱣ ᱫᱚ ᱦᱩᱭᱩᱜ ᱠᱟᱱᱟ ᱯᱚᱡᱤᱴᱤᱵᱽ ᱨᱤᱵᱷᱤᱣ ᱫᱚ ᱦᱩᱭᱩᱜ ᱠᱟᱱᱟ ᱡᱮᱢᱚᱱ ᱤᱧᱟᱹᱜ ᱢᱤᱫᱴᱮᱡ ᱤᱼᱵᱩᱠᱤᱧ ᱦᱟᱛᱟᱣ ᱞᱮᱫᱟ ᱛᱚ ᱚᱱᱟ ᱤᱼᱵᱩᱠ ᱫᱚ ᱟᱹᱰᱤ ᱥᱩᱵᱤᱫᱟ ᱡᱚᱱᱚᱠ ᱠᱟᱱᱟ ᱡᱮᱢᱚᱱ ᱤᱧ ᱢᱤᱫᱴᱮᱱ ᱡᱚᱫᱤ ᱵᱳᱭ ᱦᱟᱛᱟᱣ ᱠᱷᱟᱡ ᱤᱧ ᱚᱱᱟ ᱡᱟᱜᱟᱨᱮ ᱤᱧ ᱛᱤᱱᱥᱚ ᱪᱟᱹᱨᱥᱚ ᱴᱟᱠᱟ ᱠᱷᱚᱨᱚᱪᱚᱜ ᱠᱟᱱ ᱛᱮᱦᱮᱱ ᱛᱤᱧᱟᱹ ᱟᱨ ᱢᱤᱫᱴᱮᱡ ᱡᱚᱫᱤ ᱤᱼᱵᱩᱠ ᱦᱟᱛᱟᱣᱨᱮ ᱤᱧ ᱢᱟᱛᱨᱚ ᱢᱤᱫᱥᱚ ᱴᱟᱠᱟᱛᱮ ᱤᱧ ᱠᱤᱨᱤᱧ ᱧᱟᱢᱠᱮᱫᱟ ᱟᱨ ᱚᱱᱟᱨᱮ ᱢᱤᱫᱴᱮᱱ ᱡᱟᱦᱟᱱᱟᱜ ᱢᱤᱫᱴᱮᱱ ᱟᱹᱰᱤ ᱜᱩᱨᱩᱛᱚᱯᱩᱨᱱᱚ ᱫᱤᱠᱫᱚ ᱦᱩᱭᱩᱜ ᱠᱟᱱᱟ ᱤᱧ ᱢᱟᱱᱮ ᱚᱱᱟ ᱡᱤᱱᱤᱥ ᱤᱧ ᱡᱟᱦᱟᱸᱨᱮᱜᱮ ᱡᱟᱦᱟᱸ ᱞᱮᱠᱟᱛᱮᱜᱮ ᱡᱟᱦᱟᱸᱞᱮᱠᱟᱱ ᱥᱚᱢᱚᱭ ᱨᱮᱜᱮ ᱢᱳᱵᱟᱭᱤᱞ ᱨᱮᱜᱮ ᱦᱟᱛᱟᱣ ᱦᱟᱛᱟᱣ ᱛᱩᱞᱩᱡ ᱤᱧ ᱚᱸᱰᱮᱧ ᱯᱟᱲᱦᱟᱣ ᱫᱟᱲᱮᱭᱟᱜ ᱠᱟᱱᱟ ᱟᱨ ᱤᱧ ᱟᱹᱰᱤ ᱥᱩᱵᱤᱫᱟ ᱡᱮᱢᱚᱱ ᱡᱟᱦᱟᱸᱞᱮᱠᱟᱱ ᱡᱤᱱᱤᱥᱜᱮ ᱜᱟᱹᱰᱤ ᱨᱮᱦᱚᱸᱧ ᱫᱮᱡᱠᱟᱱ ᱨᱮᱦᱚᱸ ᱤᱧᱤᱧ ᱱᱚᱣᱟᱧ ᱯᱟᱲᱦᱟᱣ ᱫᱟᱲᱟᱮᱭᱟᱜ ᱠᱟᱱᱟ ᱥᱮ ᱡᱟᱦᱟᱸ ᱨᱮᱜᱮ ᱢᱟᱴᱷᱮ ᱜᱷᱟᱴᱮ ᱦᱚᱸ ᱤᱧ ᱢᱳᱵᱟᱭᱮᱞ ᱚᱛᱟ ᱛᱩᱞᱩᱡ ᱚᱠᱚᱭᱦᱚᱸ ᱵᱟᱠᱚ ᱵᱩᱡᱷᱟᱹᱣ ᱴᱷᱤᱠᱟ ᱡᱮ ᱯᱟᱲᱦᱟᱜ ᱠᱟᱱᱟᱹᱧ ᱥᱮ ᱪᱮᱠᱟᱜ ᱠᱟᱱᱟ ᱟᱨ ᱚᱱᱟᱫᱚ ᱟᱹᱰᱤ ᱥᱩᱵᱤᱫᱟ ᱡᱚᱱᱚᱠ ᱠᱟᱱᱟ ᱤᱼᱵᱩᱠ ᱞᱟᱹᱜᱤᱫ ᱚᱣᱟᱰᱟᱨ ᱟᱹᱰᱤ ᱱᱚᱣᱟ ᱟᱹᱰᱤ ᱢᱚᱡᱤᱧ ᱠᱩᱥᱤᱭᱫᱟᱜᱼᱟ ᱚᱱᱠᱟᱜᱮ ᱟᱹᱰᱤ ᱢᱚᱡᱤᱧ ᱟᱹᱭᱠᱟᱹᱣ ᱠᱮᱫᱟ ᱱᱚᱣᱟ ᱱᱚᱣᱟ ᱮᱠᱥᱯᱤᱨᱤᱭᱮᱱᱥ ᱫᱚ ᱟᱹᱰᱤ ᱢᱚᱡᱤᱧ ᱚᱣᱟᱰᱟᱨ ᱨᱮᱫᱚ ᱟᱹᱰᱤᱜᱮᱧ ᱠᱩᱥᱤᱭᱟᱫᱟ ᱱᱤᱭᱟᱹᱜᱮ ᱢᱮᱱᱚᱪᱚᱭᱮᱫᱟ ᱱᱚᱣᱟ ᱮᱠᱥᱯᱤᱨᱤᱭᱮᱱᱥ ᱫᱚ